ᱟᱹᱛᱩ ᱨᱮᱫᱚ ᱟᱹᱛᱩ ᱨᱮᱫᱚ ᱠᱟᱹᱢᱤ ᱦᱚᱲ ᱫᱚ ᱵᱟᱨᱦᱮ ᱠᱚ ᱪᱟᱞᱟᱜ ᱠᱟᱱᱟ ᱰᱷᱮᱨ ᱯᱟᱭᱥᱟ ᱠᱚ ᱧᱟᱢᱟ ᱚᱱᱟ ᱤᱭᱟᱹ ᱛᱮ ᱮᱱᱛᱮ ᱨᱮᱦᱚᱸ ᱟᱹᱛᱩ ᱨᱮᱫᱚ ᱠᱟᱹᱢᱤ ᱦᱚᱲ ᱥᱟᱵ ᱚᱪᱚ ᱥᱟᱵ ᱫᱚᱦᱚ ᱠᱚ ᱠᱷᱟᱱ ᱫᱚ ᱰᱷᱮᱨ ᱯᱚᱭᱥᱟ ᱮᱢᱠᱟᱛᱮᱫ ᱥᱟᱵ ᱫᱚᱦᱚ ᱠᱚ ᱦᱩᱭᱩᱜ ᱠᱟᱱᱟ ᱚᱱᱟ ᱛᱮ ᱟᱹᱛᱩ ᱨᱮᱫᱚ ᱠᱟᱹᱢᱤ ᱦᱚᱲ ᱵᱟᱠᱚ ᱧᱟᱢ ᱞᱟᱹᱜᱤᱫᱚᱜ ᱠᱟᱱᱟ ᱚᱱᱟ ᱛᱮᱜᱮ ᱠᱟᱹᱢᱤ ᱦᱚᱲ ᱫᱚ ᱵᱟᱨᱦᱮ ᱠᱚ ᱪᱟᱞᱟᱜ ᱠᱟᱱᱟ ᱟᱨ ᱟᱹᱛᱩ ᱚᱲᱟᱜ ᱨᱮᱫᱚ ᱵᱟᱝᱜᱮᱠᱚ ᱨᱮᱵᱮᱱᱚᱜ ᱠᱟᱱᱟ ᱠᱟᱹᱢᱤ ᱦᱚᱸ ᱚᱱᱠᱟ ᱞᱮᱠᱟ ᱛᱮ ᱟᱹᱛᱩ ᱨᱮᱫᱚ ᱠᱟᱹᱢᱤ ᱦᱚᱲ ᱫᱚ ᱰᱷᱮᱨ ᱯᱚᱭᱥᱟ ᱮᱢ ᱠᱟᱛᱮᱫ ᱜᱮ ᱠᱟᱹᱢᱤ ᱚᱪᱚ ᱠᱚ ᱦᱩᱭᱩᱜ ᱠᱟᱱᱟ